ᱦᱟᱸ ᱦᱮᱞᱳ ᱦᱮᱸ ᱦᱮᱞᱳ ᱦᱳᱭ ᱦᱳᱭ ᱫᱟᱜ ᱥᱟᱯᱞᱟᱭᱟᱨ ᱥᱩᱡᱤᱛ ᱢᱩᱨᱢᱩ ᱢᱮᱱᱮᱡᱟᱨᱤᱧ ᱢᱮᱱᱫᱟ ᱦᱮᱸ ᱪᱮᱫ ᱚ ᱛᱤᱡᱩ ᱠᱚ ᱢᱮᱱᱟᱜ ᱠᱚᱣᱟ ᱦᱳᱭᱛᱚ ᱱᱟᱥᱮᱱᱟᱜ ᱢᱟᱨᱮ ᱫᱟᱜ ᱯᱮ ᱧᱟᱢᱟᱠᱟᱫᱟ ᱚᱱᱟ ᱠᱟᱨᱚᱱ ᱦᱚᱛᱮᱡᱛᱮ ᱚᱱᱟᱨᱮ ᱛᱤᱡᱩ ᱠᱚ ᱛᱟᱦᱮᱠᱟᱱᱟ ᱪᱮᱫᱟᱜ ᱥᱮ ᱠᱤᱪᱷᱩᱫᱤᱱ ᱡᱟᱦᱟᱸ ᱫᱟᱜ ᱟᱵᱚ ᱢᱤᱫᱴᱤᱱ ᱞᱤᱢᱤᱴ ᱛᱟᱦᱮᱱᱟ ᱡᱚᱛᱚ ᱡᱤᱱᱤᱥ ᱨᱮᱱᱟᱜ ᱜᱮ ᱢᱤᱫᱴᱤᱱ ᱫᱟᱜ ᱡᱩᱫᱤ ᱵᱷᱚᱨᱟᱣ ᱠᱟᱛᱮ ᱠᱤᱪᱷᱩ ᱫᱤᱱ ᱡᱩᱫᱤ ᱫᱚᱦᱚ ᱠᱟᱜ ᱦᱩᱭᱩᱜᱼᱟ ᱢᱟᱥ ᱮᱠ ᱠᱤᱝᱵᱟ ᱢᱟᱥ ᱫᱩᱭ ᱚᱱᱠᱟ ᱡᱩᱫᱤ ᱦᱩ ᱞᱮᱱᱠᱷᱟᱱ ᱚᱸᱰᱮ ᱠᱷᱚᱱ ᱠᱟ ᱴᱤᱡ ᱠᱟ ᱴᱤᱡ ᱛᱤᱡᱩ ᱠᱚ ᱩᱰᱩᱠᱚᱜᱼᱟ ᱟᱨ ᱩᱱᱠᱩ ᱛᱤᱡᱩᱜᱮ ᱟᱵᱚ ᱡᱩᱫᱤ ᱚᱱᱟ ᱫᱟᱜ ᱥᱟᱶᱛᱮᱵᱚᱱ ᱧᱩ ᱞᱮᱠᱚ ᱠᱷᱟᱱ ᱟᱵᱚᱣᱟᱜ ᱦᱚᱲᱢᱚᱨᱮ ᱨᱳᱜᱽ ᱟᱡᱟᱨ ᱦᱩᱭ ᱫᱟᱲᱮᱭᱟᱜᱼᱟ ᱟᱫᱚ ᱴᱷᱤᱠᱟᱹᱱ ᱜᱮᱭᱟ ᱱᱤᱭᱟᱹᱵᱟᱨ ᱵᱷᱩᱞ ᱦᱩᱭᱟᱠᱟᱱᱟ ᱤᱠᱟᱹᱞᱮ ᱠᱷᱚᱡᱚᱜ ᱠᱟᱱᱟ ᱡᱟᱛᱮ ᱦᱟᱯᱮᱱ ᱫᱤᱱ ᱟᱞᱚ ᱱᱚᱝᱠᱟ ᱟᱞᱚ ᱦᱩᱭᱩᱜ ᱢᱟ ᱪᱮᱥᱴᱟᱭᱫᱟᱞᱮ ᱵᱷᱟᱜᱮ ᱫᱟᱜ ᱮᱢ ᱟᱞᱮ ᱞᱮ ᱪᱮᱥᱴᱟᱭᱫᱟ ᱡᱮ ᱟᱯᱮᱭᱟᱜ ᱡᱟᱦᱟᱸ ᱱᱤᱛᱳᱜ ᱟᱯᱮᱭᱟ ᱫᱩᱠᱮᱢ ᱞᱟᱹᱭ ᱥᱚᱫᱚᱨ ᱠᱮᱫᱟ ᱥᱮ ᱚᱥᱩᱵᱤᱫᱟ ᱱᱚᱝᱠᱟ ᱡᱮ ᱦᱟᱯᱮᱱ ᱫᱤᱱᱨᱮ ᱵᱟᱝ ᱦᱩᱭᱩᱜ ᱢᱟ ᱟᱨ ᱱᱤᱛᱳᱜ ᱡᱟᱦᱟᱸ ᱟᱯᱮ ᱱᱚᱣᱟ ᱫᱟᱜ ᱧᱩ ᱠᱟᱛᱮ ᱚᱥᱩᱵᱤᱫᱟ ᱨᱮᱯᱮ ᱯᱟᱲᱟᱣᱟᱠᱟᱱᱟ ᱴᱷᱤᱠ ᱜᱮᱭᱟ ᱟᱞᱮ ᱯᱳᱣᱨᱳᱥᱚᱵᱷᱟ ᱨᱮᱞᱮ ᱯᱷᱳᱱᱮᱫᱟ ᱯᱳᱣᱨᱳᱥᱚᱵᱷᱟ ᱠᱷᱚᱱ ᱟᱯᱮ ᱚᱸᱰᱮ ᱜᱟᱹᱰᱤ ᱪᱟᱞᱟᱜᱼᱟ ᱚᱱᱟ ᱜᱟᱹᱰᱤᱛᱮ ᱟᱯᱮᱨᱮᱱ ᱡᱟᱦᱟᱸᱛᱤᱱᱟᱹᱜ ᱩᱱᱠᱩ ᱚᱥᱩᱵᱤᱫᱟᱠᱚ ᱵᱩᱡᱮᱫ ᱛᱟᱯᱮ ᱛᱟᱯᱮᱭᱟ ᱥᱮ ᱞᱟᱡ ᱠᱚ ᱦᱟᱹᱥᱩᱭᱮᱫ ᱠᱚᱣᱟ ᱩᱱᱠᱩ ᱚᱸᱰᱮ ᱦᱚᱥᱯᱤᱴᱟᱞ ᱨᱮ ᱵᱷᱩᱨᱛᱤ ᱠᱚ ᱦᱩᱭᱩᱜᱼᱟ ᱵᱟᱝ ᱵᱟᱝ ᱵᱟᱝ ᱵᱟᱝ ᱜᱟᱹᱰᱭᱟᱹ ᱥᱮ ᱰᱚᱵᱷᱟᱜ ᱨᱮᱱᱟᱜ ᱫᱟᱜ ᱫᱚ ᱵᱟᱝ ᱠᱟᱱᱟ ᱛᱤᱱᱟᱹᱜ ᱱᱚᱣᱟ ᱵᱤᱜᱽᱜᱟᱱᱤᱠᱟᱜ ᱯᱨᱳᱡᱩᱠᱛᱤᱠᱛᱮ ᱛᱤᱱᱟᱹᱜ ᱴᱮᱠᱱᱳᱞᱚᱡᱤ ᱢᱟᱫᱽᱫᱷᱚᱢᱛᱮ ᱱᱚᱣᱟ ᱫᱟᱜ ᱦᱟᱱᱟ ᱚᱛ ᱵᱷᱤᱛᱤᱨ ᱨᱮᱱᱟᱜ ᱫᱟᱜ ᱩᱰᱩᱠ ᱠᱟᱛᱮᱫ ᱠᱤᱪᱷᱩ ᱱᱚᱣᱟ ᱥᱟᱶᱛᱮ ᱢᱤᱱᱟᱨᱮᱞ ᱮᱢᱠᱟᱛᱮ ᱟᱞᱮ ᱯᱮᱠᱤᱝ ᱮᱫᱟᱞᱮ ᱜᱟᱹᱰᱭᱟᱹ ᱨᱮᱱᱟᱜ ᱥᱮ ᱰᱚᱵᱷᱟᱜ ᱨᱮᱱᱟᱜ ᱫᱟᱜ ᱫᱚ ᱵᱟᱝ ᱠᱟᱱᱟ ᱴᱷᱤᱠ ᱜᱮᱭᱟ ᱡᱟᱛᱮ ᱟᱯᱮ ᱵᱷᱟᱜᱮ ᱯᱚᱨᱤᱥᱮᱵᱟᱞᱮ ᱮᱢ ᱫᱟᱲᱮᱭᱟᱯᱮ ᱢᱟ ᱚᱱᱟᱜᱮ ᱟᱞᱮ ᱦᱟᱸᱜᱞᱮ ᱪᱮᱥᱴᱟᱭᱫᱟ ᱦᱳᱭᱥᱮ ᱴᱷᱤᱠ ᱴᱷᱤ ᱠᱜᱮᱭᱟ ᱴᱷᱤᱠ ᱜᱮᱭᱟ